ᱦᱳᱭ ᱤᱧᱜᱮ ᱪᱳᱭᱛᱚᱱ ᱦᱮᱢᱵᱨᱚᱢ

ᱨᱟᱹᱥᱠᱟᱹ ᱫᱚ ᱡᱚᱛᱚᱣᱟᱜ ᱨᱮᱜᱮᱧ ᱵᱩᱡᱷᱟᱹᱣᱟ ᱟᱫᱚ ᱵᱟᱹᱲᱛᱤ ᱫᱚ ᱠᱷᱮᱹᱞᱼᱠᱩᱫᱽᱨᱮ ᱨᱟᱹᱥᱠᱟᱹᱧ ᱵᱩᱡᱷᱟᱹᱣᱟ ᱪᱮᱫᱟᱜ ᱥᱮ ᱤᱧᱟᱹᱜ ᱠᱷᱮᱹᱞ ᱜᱮ ᱟᱹᱰᱤ ᱢᱟᱨᱟᱝ ᱞᱟᱪᱪᱷᱚ ᱠᱟᱱᱟ

ᱠᱷᱮᱹᱞᱼᱠᱩᱫᱽ ᱢᱚᱫᱽᱫᱷᱮ ᱨᱮᱫᱚ

ᱤᱧ ᱠᱩᱥᱤᱭᱟᱜᱼᱟ

ᱤᱧᱦᱚᱸ ᱥᱮᱬᱟ

ᱠᱷᱮᱹᱞ ᱨᱮᱭᱟᱜ ᱤᱪᱪᱷᱟᱛᱤᱧ ᱢᱮᱱᱟᱜᱼᱟ

ᱟᱨ

ᱟᱨ ᱡᱟᱹᱥᱛᱤ ᱠᱷᱚᱱ ᱡᱟᱹᱥᱛᱤ

ᱤᱧᱟᱹᱜ ᱯᱩᱨᱟᱹ ᱢᱚᱱᱮ ᱞᱟᱜᱟᱣ ᱟᱠᱟᱱᱟ

ᱜᱤᱫᱽᱨᱟᱹ ᱠᱷᱚᱱ ᱜᱮ ᱥᱮᱬᱟ ᱥᱮᱬᱟ ᱠᱷᱮᱞᱟᱲᱤ ᱠᱚᱣᱟᱜ ᱠᱷᱮᱹᱞ ᱤᱧ ᱧᱮᱞᱮᱫᱼᱟ ᱧᱮᱞ ᱟᱠᱟᱫᱼᱟ

ᱢᱮᱥᱤ ᱠᱟᱱᱟᱭ ᱩᱱᱤᱭᱟᱜ ᱠᱷᱮᱹᱞ ᱧᱮᱞ ᱛᱮᱜᱮ ᱤᱧᱦᱚᱸ ᱟᱡ ᱞᱮᱠᱟ ᱠᱷᱮᱹᱞ ᱥᱟᱱᱟᱧᱟ ᱠᱷᱮᱹᱞᱟᱹᱧ

ᱟᱨ ᱤᱧᱦᱚᱸ ᱟᱥᱟ ᱢᱮᱱᱟᱜᱼᱟ ᱡᱮ ᱵᱟᱝ ᱥᱮᱬᱟ ᱥᱮᱬᱟ

ᱱᱤᱭᱟᱹ ᱜᱮᱛᱤᱧ